ᱤᱧ ᱳᱥᱤᱭᱟ ᱟᱨᱠᱤ ᱢᱮᱱ ᱠᱟᱛᱷᱟ ᱫᱚ ᱦᱩᱭᱩᱜ ᱠᱟᱱᱟ ᱢᱟᱱᱮ ᱡᱟᱦᱟᱸ ᱚᱠᱟᱴᱟᱜ ᱮᱢ ᱠᱚᱨᱟᱣᱟ ᱚᱱᱟ ᱯᱷᱚᱞ ᱜᱮ ᱧᱮᱞᱚᱜ ᱚᱱᱟᱜᱮ ᱟᱨ ᱢᱟᱱᱮ ᱵᱷᱮᱱᱛᱟ ᱠᱟᱛᱷᱟ ᱵᱚᱞᱛᱮ ᱫᱚ ᱦᱩᱭᱩᱜ ᱠᱟᱱᱟ ᱵᱷᱮᱱᱛᱟ ᱠᱟᱛᱷᱟ ᱫᱚ ᱵᱷᱮᱱᱛᱟ ᱠᱟᱛᱷᱟ ᱫᱚ ᱢᱟᱱᱮ ᱡᱚᱛᱚ ᱦᱚᱲ ᱞᱟᱹᱭ ᱫᱚ ᱵᱟᱝ ᱜᱟᱱᱚᱜᱼᱟ ᱡᱮᱢᱚᱱ ᱫᱷᱚᱨᱮ ᱱᱟᱣ ᱵᱟᱞᱟᱭᱟ ᱦᱤᱞᱤ ᱥᱟᱹᱜᱟᱹᱭ ᱨᱮ ᱥᱮ ᱥᱟᱸᱜᱟᱛ ᱥᱟᱹᱜᱟᱹᱭ ᱨᱮ ᱮᱨᱮᱞᱤᱧ ᱠᱚᱲᱟ ᱥᱟᱹᱜᱟᱹᱭ ᱨᱮ ᱚᱱᱟ ᱠᱚᱨᱮ ᱜᱮ ᱵᱷᱮᱱᱛᱟ ᱠᱟᱛᱷᱟ ᱞᱟᱹᱭ ᱠᱚᱫᱚ ᱜᱟᱱᱚᱜᱼᱟ ᱟᱨ ᱢᱟᱱᱮ ᱠᱩᱥᱤᱭᱟᱹ ᱠᱩᱥᱤᱭᱟᱹ ᱦᱩᱭᱩᱜ ᱠᱟᱱᱟ ᱢᱟᱱᱮ ᱡᱚᱛᱚ ᱴᱷᱮᱡ ᱫᱚ ᱵᱟᱝ ᱜᱟᱱᱚᱜᱼᱟ ᱵᱷᱮᱱᱛᱟ ᱠᱟᱛᱷᱟ ᱞᱮᱠᱟᱫᱚ ᱟᱨᱠᱤ ᱵᱷᱮᱱᱛᱟ ᱠᱟᱛᱷᱟ ᱫᱚ ᱡᱚᱛᱚ ᱦᱚᱲ ᱴᱷᱮᱡ ᱜᱮ ᱜᱟᱱᱚᱜᱼᱟ ᱪᱮᱫᱟᱜ ᱥᱮ ᱚᱱᱟᱫᱚ ᱞᱟᱸᱫᱟ ᱢᱤᱫᱴᱮᱡ ᱞᱟᱸᱫᱟ ᱥᱟᱹᱜᱟᱹᱭ ᱠᱟᱛᱷᱟ ᱠᱟᱱᱟ ᱱᱮᱛᱟᱨ ᱫᱚ ᱡᱚᱛᱚ ᱦᱚᱲ ᱴᱷᱮᱡ ᱜᱮ ᱚᱱᱟᱫᱚ ᱜᱟᱱᱚᱜᱼᱟ ᱟᱨ ᱚᱱᱟ ᱠᱷᱟᱹᱛᱤᱨ ᱡᱚᱛᱚ ᱢᱟᱱᱮ ᱵᱷᱮᱱᱛᱟ ᱠᱟᱛᱷᱟ ᱡᱚᱛᱚ ᱦᱚᱲ ᱴᱷᱮᱡ ᱫᱚ ᱵᱟᱝ ᱜᱟᱱᱚᱜᱼᱟ ᱥᱟᱹᱨᱤ ᱢᱟᱱᱮ ᱜᱟᱱᱚᱜ ᱜᱮᱭᱟ ᱚᱠᱚᱭ ᱠᱚᱴᱷᱮᱱ ᱜᱟᱱᱚᱜᱼᱟ ᱚᱱᱠᱟᱱ ᱦᱚᱲ ᱵᱟᱝ ᱜᱟᱱᱚᱜᱼᱟ